ᱟᱨᱚ ᱦᱳᱭᱛᱳ ᱩᱱᱤᱭᱟᱜ ᱟᱨᱚ ᱠᱤᱪᱷᱩ ᱧᱟᱢᱚᱜᱼᱟ ᱚᱱᱟ ᱧᱩᱛᱩᱢᱟᱱ ᱛᱟᱞᱟᱛᱮ ᱚᱱᱟᱫᱚ ᱤᱧᱟᱹᱜ ᱱᱤᱱᱟᱹᱜ ᱦᱟᱹᱵᱤᱡ ᱜᱮ ᱵᱟᱲᱟᱭ ᱛᱟᱦᱮᱸᱠᱟᱱᱟ ᱢᱤᱫᱴᱟᱝ ᱢᱟᱱᱢᱤᱭ ᱛᱟᱦᱮᱸᱞᱮᱱ ᱩᱱᱤ ᱫᱚ ᱯᱟᱱᱟᱞᱟᱞ ᱫᱟᱞᱜᱩᱯᱛᱚ ᱠᱚ ᱢᱮᱛᱟᱣᱟᱭ ᱠᱟᱱ ᱛᱟᱦᱮᱸᱱ ᱠᱳᱞᱠᱟᱛᱟ ᱨᱮᱭ ᱛᱟᱦᱮᱸᱱ ᱠᱟᱱ ᱛᱟᱦᱮᱸᱱ ᱠᱟᱱ ᱛᱟᱦᱮᱸᱱ ᱚᱱᱠᱟᱜᱤ ᱵᱟᱲᱟᱭ ᱟᱸᱡᱚᱢᱚᱜ ᱠᱟᱱ ᱛᱟᱦᱮᱸᱱᱟ ᱩᱱᱤ ᱫᱚ ᱱᱚᱝᱠᱟᱭ ᱛᱟᱦᱮᱸᱞᱮᱱᱟ ᱡᱟᱦᱟᱸᱭ ᱫᱚ ᱵᱨᱤᱴᱤᱥ ᱥᱮ ᱵᱟᱨᱦᱮ ᱨᱮᱱ ᱡᱟᱦᱟᱸ ᱟᱠᱚᱣᱟᱜ ᱨᱟᱡ ᱪᱟᱞᱟᱜ ᱠᱟᱱ ᱛᱟᱦᱮᱸᱱ ᱩᱱᱠᱩᱣᱟᱜ ᱨᱟᱡ ᱫᱚ ᱵᱟᱭ ᱠᱩᱥᱤᱭᱟᱜ ᱠᱟᱱ ᱛᱟᱦᱮᱸᱱᱟ ᱟᱵᱩ ᱵᱷᱟᱨᱚᱛ ᱫᱤᱥᱚᱢ ᱨᱮ ᱨᱮᱸᱜᱮᱡ ᱦᱚᱲ ᱥᱮ ᱠᱟᱹᱢᱤ ᱡᱚᱝ ᱦᱚᱲ ᱠᱩ ᱪᱮᱛᱟᱱ ᱨᱮ ᱱᱟᱱᱟᱦᱩᱱᱟᱹᱨ ᱨᱚᱰᱚᱡ ᱠᱚᱪᱞᱚᱱ ᱪᱟᱞᱟᱜ ᱠᱟᱱ ᱛᱟᱦᱮᱸᱱ ᱟᱨ ᱩᱱᱤ ᱫᱚ ᱨᱚᱰᱚᱡ ᱠᱚᱪᱞᱚᱱ ᱠᱷᱚᱱ ᱨᱮᱸᱜᱮᱡ ᱢᱟᱹᱱᱢᱤ ᱠᱚ ᱪᱮᱠᱟᱛᱮᱭ ᱛᱤᱸᱜᱩ ᱠᱮᱴᱮᱡ ᱠᱚᱣᱟ ᱥᱮᱭ ᱵᱟᱧᱪᱟᱣ ᱠᱚᱣᱟ ᱚᱱᱮ ᱚᱱᱠᱟᱱᱟᱜ ᱦᱚᱨᱼᱰᱟᱦᱟᱨᱮᱭ ᱩᱩᱫᱩᱜ ᱮᱫ ᱠᱟᱱ ᱛᱟᱦᱮᱸᱱᱟ ᱤᱱᱠᱟᱜᱤ ᱟᱞᱮ ᱥᱩᱨ ᱨᱮ ᱡᱟᱦᱟᱸ ᱫᱚ ᱟᱢᱟᱨ ᱠᱩᱴᱤᱨ ᱠᱚ ᱢᱮᱛᱟᱣᱟᱜ ᱠᱟᱱ ᱛᱟᱦᱮᱸᱱ ᱚᱱᱟ ᱟᱢᱟᱨ ᱠᱩᱴᱤᱨ ᱴᱷᱟᱶ ᱨᱮ ᱢᱤᱫᱴᱟᱝ ᱡᱩᱢᱤᱫ ᱮ ᱵᱮᱱᱟᱣ ᱞᱮᱫᱟ ᱡᱟᱦᱟᱸᱫᱚ ᱟᱭᱢᱟ ᱞᱮᱠᱟᱱ ᱡᱩᱣᱟᱹᱱ ᱠᱚᱲᱟ ᱠᱩᱣᱟᱜ ᱜᱨᱩᱯᱮᱭ ᱵᱮᱱᱟᱣ ᱞᱮᱫᱟ ᱚᱱᱟ ᱢᱩᱫᱽᱨᱮ ᱨᱩᱯᱯᱩᱨ ᱫᱚ ᱟᱹᱰᱤ ᱧᱩᱛᱩᱢᱟᱱ ᱴᱚᱴᱷᱟ ᱠᱟᱱᱟ ᱨᱩᱯᱯᱩᱨ ᱯᱚᱧᱪᱟᱭᱮᱛ ᱨᱮᱜᱤ ᱟᱢᱟᱨ ᱠᱩᱴᱤᱨ ᱫᱚ ᱢᱮᱱᱟᱜᱼᱟ ᱥᱮᱫᱟᱭ ᱚᱱᱟ ᱮᱞᱟᱠᱟ ᱨᱮᱱ ᱥᱮ ᱚᱱᱟ ᱥᱩᱨ ᱥᱩᱯᱩᱨ ᱨᱮ ᱡᱟᱦᱟᱸᱭ ᱠᱚᱠᱩ ᱛᱟᱦᱮᱸᱱᱠᱟᱱ ᱛᱟᱦᱮᱸᱱ ᱩᱱᱠᱩ ᱠᱩ ᱚᱸᱰᱮᱠᱩ ᱥᱮᱱᱚᱜ ᱛᱟᱦᱮᱸᱱ ᱟᱨ ᱪᱤᱠᱟᱛᱮ ᱱᱩᱠᱩ ᱡᱟᱦᱟᱸᱭ ᱵᱟᱨᱦᱮ ᱠᱷᱚᱱ ᱦᱮᱡ ᱟᱠᱟᱱ ᱠᱩ ᱩᱱᱠᱩᱣᱟᱝ ᱵᱩᱫᱽᱫᱷᱤ ᱠᱟᱡᱮ ᱞᱟᱜᱟᱣ ᱠᱟᱛᱮ ᱨᱮᱸᱜᱮᱡ ᱦᱚᱲ ᱪᱮᱛᱟᱱ ᱨᱮ ᱡᱟᱦᱟᱸ ᱠᱚᱪᱞᱚᱱ ᱠᱩ ᱪᱟᱞᱟᱜ ᱠᱟᱱ ᱛᱟᱦᱮᱸᱱ ᱚᱱᱟᱠᱩ ᱠᱩ ᱨᱚᱯᱷᱟ ᱫᱟᱨᱟᱢᱟ ᱚᱱᱟᱠᱩ ᱞᱟᱹᱜᱚ ᱛᱮ ᱠᱩᱨᱩᱢᱩᱴᱩ ᱟᱞᱳᱪᱚᱱᱟ ᱪᱟᱞᱟᱜ ᱠᱟᱱ ᱛᱟᱦᱮᱸᱱᱟ ᱚᱱᱟ ᱠᱷᱟᱹᱛᱤᱨ ᱛᱮ ᱟᱢᱟᱨᱠᱩᱴᱤᱨ ᱫᱚ ᱛᱮᱭᱟᱨ ᱞᱮᱱᱟ ᱚᱱᱟ ᱟᱢᱟᱨᱠᱩᱴᱤᱨ ᱨᱮᱜᱤ ᱴᱷᱮᱸᱜᱟ ᱥᱮ ᱞᱟᱴᱷᱤᱭᱟᱞᱤ ᱡᱟᱦᱟᱸᱭ ᱫᱚ ᱵᱟᱝᱞᱟ ᱛᱮᱫᱚ ᱢᱮᱛᱟᱣᱟᱠᱚᱣᱟ ᱩᱱᱠᱩ ᱥᱚᱝᱜᱚᱴᱷᱚᱱ ᱠᱚ ᱛᱮᱭᱟᱨ ᱞᱮᱫᱟ ᱟᱨ ᱚᱱᱟ ᱢᱚᱫᱽᱫᱷᱮ ᱛᱮᱜᱮ ᱯᱳᱭᱞᱳ ᱨᱮ ᱪᱮᱫ ᱦᱚᱸ ᱚᱰᱤᱭᱳ ᱰᱟᱴᱟ ᱜᱮ ᱵᱟᱱᱩᱜ ᱟᱠᱟᱫᱟ ᱩᱱᱠᱩ ᱨᱟᱡᱟ ᱠᱩᱣᱟᱜ ᱥᱮ ᱨᱟᱡᱟᱜ ᱠᱟᱹᱢᱤ ᱞᱟᱦᱟ ᱤᱫᱤᱜ ᱠᱟᱱ ᱛᱟᱦᱮᱸᱱᱟ ᱤᱱᱟᱹᱜ ᱦᱟᱹᱵᱤᱡ ᱜᱤ ᱵᱟᱲᱟᱭ ᱢᱮᱱᱟᱼᱟ ᱟᱨᱚ ᱦᱳᱭᱛᱳ ᱩᱱᱤᱭᱟᱜ ᱟᱨᱚ ᱠᱤᱪᱷᱩ ᱧᱟᱢᱚᱜᱼᱟ ᱚᱱᱟ ᱧᱩᱛᱩᱢᱟᱱ ᱛᱟᱞᱟᱛᱮ ᱚᱱᱟᱫᱚ ᱤᱧᱟᱹᱜ ᱱᱤᱱᱟᱹᱜ ᱦᱟᱹᱵᱤᱡ ᱜᱮ ᱵᱟᱲᱟᱭ ᱛᱟᱦᱮᱸᱠᱟᱱᱟ